ᱦᱮᱞᱳ ᱚᱠᱚᱭ ᱯᱮ ᱢᱮᱱᱮᱫᱼᱟ ᱚ ᱦᱚᱸ ᱤᱧᱫᱚ ᱥᱚᱢᱟᱡᱽ ᱥᱩᱥᱟᱹᱨᱤᱭᱟᱹ ᱠᱟᱹᱱᱟᱹᱧ ᱟᱨ ᱤᱧᱫᱚ ᱫᱤᱥᱚᱢ ᱫᱤᱥᱚᱢ ᱫᱟᱬᱟ ᱠᱟᱛᱤᱧ ᱪᱟᱥᱼᱵᱟᱥ ᱠᱚᱧ ᱧᱮᱞᱟ ᱟᱫᱚ ᱟᱯᱮ ᱫᱚ ᱪᱮᱫ ᱠᱚᱯᱮ ᱪᱟᱥ ᱟᱠᱟᱫᱼᱟ ᱚ ᱦᱚᱸ ᱟᱨ ᱦᱩᱲᱩ ᱜᱮᱯᱮ ᱪᱟᱥᱟ ᱥᱮ ᱟᱨᱦᱚᱸ ᱮᱴᱟᱜᱟᱜ ᱡᱷᱟᱲᱠᱷᱚᱸᱰ ᱨᱮᱫᱚ ᱯᱮ ᱪᱟᱥᱟᱯᱮ ᱥᱮ ᱵᱟᱝ ᱜᱮ ᱚ ᱦᱚᱸ ᱟᱨ ᱚᱱᱠᱟᱱᱟᱜ ᱤᱭᱟᱹ ᱞᱮᱠᱟᱱᱟᱜ ᱠᱚᱫᱚ ᱵᱟᱯᱮ ᱪᱟᱥᱼᱟ ᱡᱟᱦᱟᱸ ᱡᱮ ᱵᱟᱨᱚᱢᱟᱥᱤ ᱪᱟᱥ ᱟᱯᱮ ᱥᱩᱨ ᱠᱚᱨᱮᱫᱚ ᱡᱟᱦᱟᱸ ᱞᱮᱠᱟ ᱜᱟᱰᱟ ᱠᱚᱫᱚ ᱵᱟᱹᱪᱩᱜ ᱟᱹᱱᱤᱡ ᱥᱮᱬᱟ ᱥᱮᱬᱟ ᱟᱜ ᱥᱮ ᱱᱚᱝᱠᱟᱱ ᱠᱮᱱᱮᱞ ᱠᱚᱫᱚ ᱵᱟᱭ ᱵᱮᱱᱟᱣ ᱟᱠᱟᱱᱟ ᱱᱚᱞᱠᱩᱯ ᱠᱚᱫᱚ ᱚ ᱦᱚᱸ ᱟᱨ ᱟᱯᱮᱫᱚ ᱵᱟᱲᱜᱮ ᱠᱚᱨᱮ ᱜᱮᱯᱮ ᱪᱟᱥᱟ ᱥᱮ ᱚᱱᱟ ᱜᱳᱰᱟ ᱠᱚ ᱛᱟᱯᱮ ᱢᱮᱱᱟᱜᱼᱟ ᱵᱟᱹᱭᱦᱟᱹᱲ ᱠᱚᱨᱮ ᱪᱮᱫ ᱠᱚᱨᱮ ᱯᱮ ᱪᱟᱥᱟ ᱚ ᱦᱚᱸ ᱟᱨ ᱟᱯᱮ ᱥᱮᱱᱟᱜ ᱦᱟᱥᱟ ᱠᱚᱫᱚ ᱪᱮᱫ ᱞᱮᱠᱟᱱ ᱜᱮᱭᱟ ᱟᱪᱪᱷᱟ ᱟᱨ ᱤᱭᱟᱹ ᱟᱯᱮᱫᱚ ᱤᱭᱟᱹ ᱠᱚᱫᱚᱯᱮ ᱪᱟᱥ ᱟᱥᱮ ᱵᱟᱝᱜᱮ ᱨᱟᱦᱮᱲ ᱠᱚᱫᱚ ᱫᱟᱹᱞ ᱠᱚᱫᱚ ᱚ ᱦᱚᱸ ᱟᱨ ᱚᱱᱟ ᱫᱚ ᱦᱩᱲᱩ ᱠᱚᱫᱚ ᱡᱩᱫᱤ ᱡᱟᱦᱟᱸ ᱡᱟᱹᱥᱛᱤᱜᱼᱟ ᱚᱱᱟ ᱠᱚᱫᱚ ᱯᱮ ᱟᱹᱠᱷᱨᱤᱧᱟᱥᱮ ᱵᱟᱯᱮ ᱟᱹᱠᱷᱨᱤᱧᱟ ᱦᱳᱭ ᱚᱱᱟᱫᱚ ᱫᱚᱨᱠᱟᱨᱜᱮ ᱠᱟᱞᱚᱢ ᱞᱟᱹᱜᱟᱫ ᱠᱚᱦᱚᱸ ᱡᱩᱫᱤ ᱢᱤᱫ ᱫᱷᱟᱣ ᱨᱮᱜᱮ ᱡᱟᱦᱟᱸ ᱡᱟᱹᱥᱛᱤᱜᱼᱟ ᱚᱱᱟᱠᱚᱢ ᱟᱹᱠᱷᱨᱤᱧ ᱪᱟᱵᱟᱠᱟᱫ ᱠᱷᱟᱱ ᱫᱚ ᱠᱟᱞᱚᱢ ᱟᱠᱟᱞ ᱠᱷᱟᱱᱮ ᱪᱮᱫ ᱮᱢ ᱡᱚᱢᱟ ᱦᱮᱸᱥᱮ ᱦᱳᱭ ᱛᱚ ᱟᱫᱚ ᱟᱹᱞᱤᱧ ᱫᱚ ᱦᱟᱸᱜ ᱚᱱᱮ ᱩᱯᱨᱩᱢ ᱢᱟᱹᱞᱤᱧ ᱞᱟᱹᱭ ᱠᱮᱫᱟ ᱢᱟᱲᱟᱝ ᱨᱮ ᱛᱳ ᱚᱱᱟ ᱠᱚᱜᱮ ᱵᱟᱲᱟᱭ ᱥᱟᱱᱟᱭᱮᱜ ᱞᱤᱧᱟ ᱛᱟᱦᱮᱱᱚᱜ ᱠᱤ ᱟᱯᱮ ᱫᱚ ᱪᱮᱫ ᱞᱮᱠᱟ ᱟᱯᱮ ᱥᱮᱫ ᱫᱚ ᱪᱟᱥ ᱫᱟᱲᱮ ᱠᱚᱫᱚ ᱛᱟᱯᱮ ᱚᱠᱟ ᱞᱮᱠᱟᱱ ᱜᱮᱭᱟ ᱫᱟᱜ ᱡᱟᱹᱲᱤ ᱠᱚ ᱛᱟᱯᱮ ᱟᱪᱪᱷᱟ ᱛᱚ ᱦᱮᱸ ᱚ ᱦᱚᱸ ᱛᱚ ᱟᱯᱮ ᱫᱚ ᱛᱤᱱᱟᱹᱜ ᱥᱮᱬᱟ ᱡᱟᱭᱜᱟ ᱨᱮᱯᱮ ᱪᱟᱥᱟ ᱟᱪᱪᱷᱟ ᱦᱳᱭ ᱛᱚ ᱟᱨ ᱛᱟᱦᱚᱞᱮ ᱟᱞᱮᱦᱚᱸ ᱢᱟᱱᱮ ᱤᱧ ᱦᱚᱸᱧ ᱪᱟᱞᱟᱜᱼᱟ ᱛᱚᱵᱮ ᱟᱯᱮ ᱥᱮᱫ ᱧᱮᱞ ᱟᱹᱜᱩᱭᱟᱹᱧ ᱛᱟᱯᱮ ᱪᱟᱥ ᱫᱟᱮ ᱠᱚ ᱪᱮᱫ ᱞᱮᱠᱟᱱ ᱜᱮᱭᱟ ᱟᱨ ᱚᱱᱛᱮ ᱱᱟᱜ ᱫᱟᱜ ᱡᱟᱹᱲᱤ ᱠᱚ ᱪᱮᱫ ᱞᱮᱠᱟᱱ ᱜᱮᱭᱟ ᱥᱩᱵᱤᱫᱷᱟ ᱠᱚ ᱛᱟᱯᱮ ᱧᱮᱞ ᱟᱹᱜᱩᱭᱟ ᱦᱳᱭ ᱟᱨ ᱦᱳᱭ ᱛᱚᱵᱮ ᱴᱷᱤᱠ ᱜᱮᱭᱟ ᱛᱚᱵᱮ ᱪᱟᱞᱟᱜ ᱟᱹᱧ ᱦᱟᱸᱜ ᱢᱤᱫ ᱫᱤᱱ ᱫᱚ ᱟᱯᱮ ᱥᱮᱫ ᱦᱳᱭ ᱴᱷᱤᱠ